ᱟᱢ ᱪᱮᱫ ᱢᱤᱫᱴᱟᱝ ᱥᱟᱸᱜᱷᱟᱨ ᱵᱟᱥ ᱨᱮᱭᱟᱜ ᱵᱚᱨᱱᱚᱱ ᱮᱢ ᱫᱟᱲᱮᱭᱟᱜᱼᱟᱢ ᱪᱟᱪᱟᱞᱟᱣᱤᱡ ᱴᱷᱟᱶ ᱪᱮᱛᱚᱱ ᱨᱮᱭᱟᱜ ᱯᱨᱚᱥᱟᱨᱮᱡ ᱛᱮᱭᱟᱨ ᱡᱟᱡᱽᱞᱟ ᱟᱥᱚᱱ ᱰᱤᱡᱮᱞ ᱨᱮ ᱪᱟᱞᱟᱜᱼᱟ ᱟᱢ ᱚᱠᱟᱨᱮ ᱵᱟᱥᱮᱢ ᱥᱟᱸᱜᱷᱟᱨ ᱟᱠᱟᱫᱟᱢ